ᱦᱳᱭ ᱛᱤᱞᱟ ᱵᱩᱱᱤ ᱠᱷᱚᱱᱟᱜ ᱜᱮᱞᱤᱝ ᱞᱟ ᱭᱮᱫᱟ ᱳ ᱟᱵᱤᱱᱫᱚ ᱛᱟᱦᱚᱞᱮ ᱚᱠᱟᱴᱟᱜ ᱱᱤᱭᱩᱡ ᱠᱷᱚᱡᱟᱜ ᱵᱤᱱ ᱦᱤᱡᱩᱜ ᱠᱟᱱᱟ ᱞᱟ ᱭᱮᱫᱟᱞᱤᱧ ᱟᱹᱵᱤᱱᱫᱚ ᱚᱠᱟᱴᱟᱜ ᱱᱤᱭᱩᱡ ᱠᱷᱚᱱᱟᱜ ᱵᱤᱱ ᱦᱤᱡᱩᱜ ᱠᱟᱱᱟ ᱦᱮᱸ ᱟᱞᱮ ᱟᱛᱳ ᱨᱮᱫᱚ ᱢᱤᱫᱴᱮᱱ ᱥᱩᱨ ᱨᱮ ᱯᱨᱟᱭᱢᱟᱨᱤ ᱥᱠᱩᱞ ᱢᱮᱱᱟᱜ ᱟ ᱟᱭᱥᱤᱵᱤᱭᱮᱥ ᱥᱠᱩᱞ ᱦᱚᱸ ᱦᱮᱱᱟᱜ ᱟ ᱛᱚ ᱟᱭᱥᱤᱵᱤᱭᱮᱥ ᱥᱠᱩᱞ ᱨᱮᱦᱚᱞᱤᱝ ᱧᱮᱞᱟᱠᱟᱫᱟ ᱥᱮᱛᱟᱜ ᱨᱮ ᱜᱤᱫᱽᱨᱟ ᱠᱚᱠᱚ ᱪᱟᱞᱟᱜ ᱜᱮᱭᱟ ᱢᱮᱰᱟᱢ ᱠᱚ ᱦᱤᱡᱩᱜ ᱜᱮᱭᱟ ᱢᱤᱫ ᱜᱷᱟ ᱲᱤ ᱢᱟᱱᱮ ᱟᱫᱷᱟ ᱜᱷᱚᱱᱴᱟ ᱫᱚ ᱚᱞᱚᱜ ᱯᱟᱲᱦᱟᱜᱼᱮ ᱥᱮᱬᱟᱣᱟᱠᱚᱣᱟᱭ ᱟᱨ ᱤᱱᱟ ᱛᱟᱭᱚᱢ ᱥᱚᱲᱮ ᱠᱚ ᱤᱥᱤᱱ ᱠᱟᱛᱮᱫ ᱛᱟᱯᱚᱨᱮ ᱪᱷᱩᱴᱤᱜ ᱟᱠᱚ ᱟᱨ ᱱᱚᱶᱟ ᱯᱨᱟᱭᱢᱟᱨᱤ ᱥᱠᱩᱞ ᱨᱮᱦᱚᱸ ᱚᱸᱰᱮ ᱦᱚᱸ ᱜᱤᱫᱽᱨᱟ ᱠᱚ ᱪᱟᱞᱟᱜ ᱜᱮᱛᱟᱞᱮᱭᱟ ᱠᱚ ᱟᱨ ᱥᱮᱨ ᱠᱚᱦᱚᱸ ᱟ ᱰᱤ ᱱᱟᱯᱟᱭ ᱛᱮᱜᱮᱠᱚ ᱯᱟᱲᱦᱟᱣ ᱠᱚᱣᱟ ᱯᱟᱲᱦᱟᱣ ᱠᱚᱨᱮᱱᱟᱜ ᱫᱚ ᱠᱚᱱᱳ ᱯᱨᱚᱵᱞᱮᱢ ᱵᱟᱝ ᱦᱩᱭ ᱠᱟᱱᱛᱟᱠᱚᱣᱟ ᱱᱚᱶᱟ ᱠᱚᱫᱚ ᱢᱟᱱᱮ ᱜᱤᱫᱽᱨᱟ ᱠᱚᱴᱷᱮᱱ ᱠᱷᱚᱡ ᱜᱮ ᱵᱟᱰᱟᱭ ᱧᱟᱢᱟᱠᱟᱱᱟ ᱡᱮ ᱥᱮᱨ ᱫᱚ ᱟᱹᱰᱤ ᱢᱚᱡᱽ ᱜᱮᱠᱚ ᱯᱟᱲᱦᱟᱣ ᱞᱮᱭᱟ ᱢᱮᱱᱛᱮ ᱦᱮᱸ ᱢᱟᱱᱮ ᱯᱟᱲᱦᱟᱣ ᱱᱚᱶᱟ ᱟᱞᱮ ᱟᱛᱳ ᱨᱮᱫᱚ ᱢᱟᱱᱮ ᱪᱮᱫᱤᱧ ᱪᱮᱫᱞᱤᱧ ᱞᱟ ᱭᱟ ᱟᱭᱤᱪᱮᱥ ᱯᱟᱥ ᱵᱤᱭᱮ ᱠᱚᱢᱯᱞᱤᱴ ᱱᱚᱝᱠᱟᱱ ᱠᱚᱦᱚᱸ ᱢᱮᱱᱟᱜ ᱠᱚᱣᱟ ᱟᱨ ᱜᱤᱫᱽᱨᱟ ᱠᱚᱦᱚᱸ ᱱᱤᱛᱚᱜ ᱡᱟᱦᱟᱸᱭ ᱦᱩᱰᱤ ᱟᱨ ᱟᱞᱮ ᱢᱟᱱᱮ ᱟᱭᱳᱼᱵᱟᱵᱟ ᱛᱟᱠᱚ ᱩᱢᱮᱨ ᱨᱮᱦᱚᱸ ᱫᱚᱢᱮᱜᱟᱱ ᱫᱚ ᱚᱥᱤᱠᱷᱤᱛᱚ ᱫᱚ ᱵᱟᱹᱱᱩᱜ ᱠᱚᱣᱟ ᱠᱤᱪᱷᱤᱫᱚᱠᱚ ᱥᱤᱠᱷᱤᱛᱚ ᱜᱮᱭᱟ ᱱᱚᱶᱟ ᱠᱷᱟᱹᱛᱤᱨ ᱛᱮ ᱢᱟᱱᱮ ᱟᱞᱮ ᱟᱛᱳ ᱨᱮᱫᱚ ᱯᱨᱟᱭ ᱪᱮᱫᱤᱧ ᱞᱟ ᱭᱟ ᱢᱟᱱᱮ ᱥᱤᱠᱷᱤᱛᱚ ᱨᱮᱱᱟᱜ ᱥᱚᱝᱠᱷᱟ ᱜᱮ ᱵᱮᱥᱤ ᱧᱚᱜ ᱜᱮᱭᱟ ᱦᱮᱸ ᱟᱞᱮ ᱟᱛᱳ ᱨᱮᱫᱚ ᱪᱟ ᱠᱨᱤ ᱵᱟ ᱠᱨᱤ ᱦᱚᱲ ᱠᱚᱦᱚᱸ ᱢᱟᱱᱮ ᱫᱚᱢᱮ ᱜᱟᱱᱫᱚ ᱵᱟ ᱱᱩᱜ ᱠᱚᱣᱟ ᱛᱚᱵᱮᱨᱮᱦᱚᱸ ᱢᱮᱱᱟᱜ ᱠᱚᱣᱟ ᱯᱩᱱ ᱢᱚᱬᱮ ᱦᱚᱲ ᱜᱟᱱᱫᱚ ᱦᱮᱱᱟᱜ ᱠᱚᱜᱮᱭᱟ ᱟᱨ ᱱᱤᱭᱟ ᱵᱟᱫᱮ ᱦᱚᱸ ᱟᱞᱮ ᱟᱛᱳ ᱨᱮᱫᱚ ᱪᱟᱥᱼᱵᱟᱥ ᱠᱟᱛᱮᱫ ᱦᱚᱠᱚ ᱨᱚᱡᱜᱟᱨ ᱜᱮᱭᱟ ᱟᱨ ᱤᱱᱟ ᱪᱷᱟᱲᱟ ᱟᱨᱦᱚᱸ ᱵᱟᱡᱟᱨ ᱠᱟᱹᱢᱤ ᱠᱚ ᱦᱮᱱᱟᱜ ᱜᱮᱭᱟ ᱫᱟᱞᱟᱱ ᱠᱟᱹᱢᱤ ᱪᱮᱫᱽ ᱞᱮᱠᱟ ᱱᱚᱝᱠᱟ ᱠᱟᱛᱮ ᱦᱚᱸ ᱢᱟᱱᱮ ᱯᱚᱭᱥᱟ ᱴᱟᱠᱟ ᱫᱚᱠᱚ ᱨᱚᱡᱜᱟᱨᱮᱫ ᱜᱮᱭᱟ ᱢᱟᱱᱮ ᱚᱠᱚᱭᱦᱚᱸ ᱪᱮᱫᱞᱤᱝ ᱞᱟ ᱭᱟ ᱚᱲᱟᱜ ᱨᱮᱫᱚ ᱵᱟᱠᱚ ᱛᱟᱦᱮᱱ ᱜᱮᱭᱟ ᱢᱟᱱᱮ ᱡᱟᱭᱦᱳᱠ ᱢᱟᱱᱮ ᱡᱚᱛᱚ ᱦᱚᱲᱟᱜ ᱜᱮ ᱠᱤᱪᱷᱩ ᱵᱟᱝ ᱠᱤᱪᱷᱩ ᱢᱟᱱᱮ ᱤᱱᱠᱟᱢ ᱫᱚ ᱦᱮᱱᱟᱜ ᱜᱮᱛᱟᱠᱚᱣᱟ ᱟᱞᱮ ᱟᱛᱳ ᱟᱞᱮ ᱟᱛᱳ ᱥᱩᱨ ᱨᱮᱜᱮ ᱢᱤᱫᱴᱮᱱ ᱵᱩᱨᱩ ᱢᱮᱱᱟᱜ ᱟ ᱟᱨ ᱚᱱᱟ ᱵᱩᱨᱩ ᱛᱟᱭᱚᱢ ᱚᱱᱟ ᱥᱟᱭᱤᱰ ᱨᱮ ᱢᱤᱫᱴᱮᱱ ᱡᱟᱦᱟᱸ ᱫᱚ ᱢᱩᱠᱩᱴᱢᱩᱱᱤ ᱯᱩᱨ ᱠᱚ ᱢᱮᱛᱟᱜ ᱟ ᱱᱚᱶᱟ ᱫᱚ ᱟᱹᱰᱤ ᱡᱳᱨᱜᱮ ᱪᱮᱫ ᱤᱧ ᱞᱟ ᱭᱟ ᱢᱟᱱᱮ ᱧᱩᱛᱩᱢᱟᱜ ᱠᱟᱱᱟ ᱛᱚ ᱱᱚᱸᱰᱮ ᱦᱚᱸ ᱟᱹᱰᱤ ᱥᱟᱺᱜᱤᱧ ᱥᱟᱺᱜᱤᱧ ᱠᱷᱚᱱᱟᱜ ᱦᱚᱲ ᱠᱚ ᱦᱤᱡᱩᱜ ᱜᱮᱭᱟ ᱟᱨ ᱱᱚᱣᱟ ᱵᱩᱨᱩ ᱧᱮᱧᱮᱞ ᱞᱟ ᱜᱤᱫ ᱦᱚᱸ ᱦᱚᱲ ᱠᱚ ᱦᱤᱡᱩᱜ ᱜᱮᱭᱟ ᱦᱮᱸ ᱢᱚᱴᱚᱨ ᱥᱟᱭᱠᱮᱞ ᱟᱨ ᱢᱟᱱᱮ ᱵᱟᱥ ᱤᱭᱟ ᱴᱨᱟᱠ ᱟᱫᱚ ᱩᱱᱤ ᱢᱚᱴᱚᱨ ᱥᱟᱭᱠᱮᱞ ᱨᱤᱱ ᱦᱚᱲ ᱜᱮ ᱵᱮᱥᱤ ᱵᱟᱡᱟᱣᱟᱠᱟᱱᱟᱭ ᱛᱚ ᱩᱱᱤ ᱫᱚ ᱵᱟᱡᱟᱣ ᱥᱟᱶᱛᱮᱜᱮ ᱟᱞᱮ ᱟ ᱛᱩᱨᱤᱱ ᱦᱚᱲ ᱠᱚᱦᱚᱸ ᱠᱚ ᱢᱟᱱᱮ ᱦᱮᱡ ᱥᱩᱨᱮᱱᱟᱠᱚ ᱟᱨ ᱥᱚᱝᱜᱮ ᱥᱚᱝᱜᱮ ᱛᱮᱜᱮ ᱦᱚᱥᱯᱤᱴᱟᱞ ᱠᱚ ᱤᱫᱤ ᱠᱮᱫᱮᱭᱟ ᱛᱚ ᱠᱷᱚᱵᱚᱨ ᱠᱚᱞᱮ ᱦᱟᱛᱟᱣ ᱠᱮᱫᱟ ᱡᱮ ᱵᱟᱝᱢᱟ ᱠᱟ ᱴᱤᱡ ᱫᱚ ᱱᱟᱯᱟᱭ ᱜᱮᱭᱟᱭ ᱟᱨ ᱱᱩᱭ ᱴᱨᱟᱸᱠ ᱪᱟᱞᱚᱠ ᱫᱚ ᱩᱱᱤᱫᱚ ᱩᱱᱟ ᱜ ᱫᱚ ᱵᱟᱭ ᱵᱟᱡᱟᱣ ᱟᱠᱟᱱᱟᱭ ᱡᱟᱦᱟᱸ ᱠᱟ ᱴᱤᱡ ᱢᱟᱱᱮ ᱜᱟᱹᱰᱤ ᱠᱚ ᱥᱟᱢᱟᱝ ᱫᱷᱟᱨᱮ ᱜᱮ ᱠᱟ ᱴᱤᱡ ᱨᱟᱹᱯᱩᱫ ᱱᱟᱹᱯᱩᱫ ᱧᱚᱜ ᱞᱮᱱᱟ ᱚᱱᱟ ᱠᱚᱜᱮ ᱟᱫᱚ ᱵᱮᱥᱤ ᱠᱤᱪᱷᱩ ᱫᱚ ᱵᱟᱝ ᱦᱩᱭᱟᱠᱟᱱᱟ ᱦᱩᱸ ᱟᱞᱮ ᱟᱛᱳ ᱨᱮᱱᱟᱜ ᱥᱚᱦᱚᱨᱟᱭ ᱫᱚ ᱦᱩᱭᱩᱜ ᱠᱟᱱᱟ ᱢᱟᱱᱮ ᱵᱟᱨ ᱯᱮ ᱯᱟᱲᱟᱨᱮᱱ ᱜᱟᱶᱛᱟ ᱢᱮᱱᱟᱜ ᱞᱮᱭᱟ ᱥᱮᱛᱳ ᱟᱞᱮᱫᱚ ᱢᱤᱫᱴᱷᱮᱱ ᱜᱮᱞᱮ ᱥᱚᱦᱚᱨᱟᱭᱚᱜᱼᱟ ᱢᱤᱫᱴᱮᱱ ᱜᱚᱰᱟᱨᱮ ᱛᱚ ᱚᱸᱰᱮ ᱥᱚᱦᱚᱨᱟᱭ ᱠᱚᱫᱚ ᱟᱹᱰᱤ ᱡᱚᱢᱚᱠ ᱜᱮ ᱦᱩᱭᱩᱜ ᱟ ᱡᱮᱢᱚᱱ ᱰᱟᱝᱨᱤ ᱠᱷᱩᱱᱴᱟᱹᱣ ᱠᱚ ᱤᱱᱟ ᱛᱟᱭᱚᱢ ᱦᱩᱭᱩᱜ ᱟ ᱵᱚᱡᱷᱟ ᱛᱩᱧ ᱟᱨᱦᱚᱸ ᱤᱱᱟ ᱢᱟᱱᱮ ᱟᱹᱭᱩᱵ ᱟᱹᱭᱩᱵ ᱥᱮᱫ ᱫᱚ ᱥᱚᱦᱚᱨᱟᱭ ᱮᱱᱮᱡ ᱦᱩᱭᱩᱜ ᱟ ᱥᱮ ᱱᱚᱶᱟ ᱥᱚᱨᱦᱟᱭ ᱮᱱᱮᱡ ᱠᱚᱫᱚ ᱟᱞᱮ ᱟᱛᱳᱨᱮᱫᱚ ᱟ ᱰᱤ ᱨᱟ ᱥᱠᱟ ᱜᱮ ᱦᱩᱭᱩᱜ ᱟ ᱦᱮᱸ ᱱᱮᱛᱟᱨ ᱡᱟᱦᱟᱸ ᱠᱩᱲᱤ ᱜᱤᱫᱽᱨᱟ ᱥᱮ ᱠᱚᱲᱟ ᱜᱤᱫᱽᱨᱟ ᱯᱷᱩᱴᱵᱚᱞ ᱠᱚ ᱠᱷᱮᱞ ᱠᱟᱱᱟ ᱛᱚ ᱟᱵᱚ ᱟᱹᱰᱤ ᱟᱹᱰᱤ ᱞᱮᱠᱟᱱᱟᱜ ᱠᱷᱮᱞ ᱠᱚᱵᱚ ᱧᱮᱞᱟᱠᱟᱫᱟ ᱡᱮᱢᱚᱱ ᱴᱤᱵᱷᱤ ᱠᱚᱨᱮᱵᱚᱱ ᱧᱮᱞᱜᱮᱭᱟ ᱠᱨᱤᱠᱮᱴ ᱠᱷᱮᱞ ᱠᱚ ᱦᱩᱭᱩᱜ ᱟ ᱯᱷᱩᱴᱵᱚᱞ ᱠᱷᱮᱞ ᱠᱚ ᱦᱩᱭᱩᱜ ᱟ ᱛᱚ ᱱᱚᱶᱟ ᱠᱚ ᱧᱮᱞᱛᱮᱜᱮ ᱟᱵᱚ ᱟᱛᱳᱨᱮᱱ ᱟᱭᱢᱟ ᱠᱩᱲᱤ ᱜᱤᱫᱽᱨᱟ ᱥᱮ ᱠᱚᱲᱟ ᱜᱤᱫᱽᱨᱟ ᱦᱚ ᱟᱠᱚᱣᱟᱜ ᱢᱚᱱᱮ ᱨᱮᱦᱚᱸ ᱱᱚᱶᱟ ᱡᱟᱜᱟᱜ ᱠᱟᱱᱟ ᱡᱮ ᱟᱵᱚᱦᱚᱸ ᱚᱱᱠᱟ ᱯᱷᱩᱴᱵᱚᱞ ᱥᱮ ᱠᱤᱨᱠᱮᱴ ᱠᱚᱵᱚᱱ ᱠᱷᱮᱞᱟ ᱟᱨ ᱟᱨ ᱢᱟᱨᱟᱝ ᱢᱟᱨᱟᱝ ᱡᱟᱭᱜᱟ ᱪᱟᱞᱟᱣ ᱠᱟᱛᱮ ᱪᱮᱫᱠᱟ ᱮᱴᱟᱜ ᱡᱟ ᱛᱤᱨᱤᱱ ᱜᱤᱫᱽᱨᱟ ᱠᱚ ᱪᱮᱫᱞᱮᱠᱟ ᱥᱤᱨᱯᱟ ᱠᱚ ᱦᱟᱢᱮᱴᱮᱫᱟ ᱛᱚ ᱱᱚᱶᱟᱠᱚ ᱧᱮᱞ ᱠᱟᱛᱮᱫ ᱜᱮ ᱱᱩᱠᱩᱣᱟᱜ ᱢᱚᱱᱮ ᱨᱮᱦᱚᱸ ᱱᱚᱶᱟ ᱜᱮ ᱢᱟᱱᱮ ᱤᱪᱪᱷᱟᱹ ᱡᱟᱜᱟᱣᱟᱠᱟᱱᱟ ᱡᱮ ᱟᱵᱚᱦᱚᱸ ᱚᱱᱠᱟ ᱥᱤᱨᱯᱟ ᱵᱚᱱ ᱦᱟᱢᱮᱴᱢᱟ ᱚᱱᱟ ᱞᱟᱹᱜᱤᱫᱛᱮ ᱩᱱᱠᱩ ᱱᱤᱛᱚᱜ ᱫᱚ ᱡᱟᱹᱥᱛᱤ ᱠᱟᱭ ᱛᱮᱜᱮ ᱯᱷᱩᱴᱵᱚᱞ ᱠᱷᱮᱞ ᱠᱚ ᱥᱮ ᱟᱨᱦᱚᱸ ᱵᱮᱰᱢᱤᱱᱴᱚᱱ ᱡᱮᱢᱚᱱ ᱚᱱᱟᱠᱚᱨᱮᱦᱚᱸ ᱢᱟᱱᱮ ᱠᱚ ᱪᱟᱞᱟᱜ ᱠᱟᱱ ᱜᱮᱭᱟ ᱠᱷᱮᱞ ᱠᱟᱱ ᱜᱮ ᱛᱟᱵᱚᱱᱟ ᱠᱚ ᱤᱧᱫᱚ ᱱᱤᱛᱳᱜ ᱫᱚ ᱩᱱᱠᱩᱣᱟ ᱟᱵᱚᱨᱮᱱ ᱦᱩᱰᱤᱧ ᱦᱩᱰᱤᱧ ᱢᱟᱹᱭ ᱵᱟ ᱵᱩ ᱛᱟᱠᱚᱫᱚ ᱱᱤᱭᱟᱹᱜᱮ ᱵᱟᱨᱛᱟᱧ ᱮᱢᱟᱠᱚᱣᱟ ᱡᱮ ᱢᱟᱨᱟᱝ ᱢᱟᱨᱟᱝ ᱡᱟᱭᱜᱟ ᱪᱟᱞᱟᱣ ᱠᱚᱨᱛᱮ ᱜᱮᱞᱮ ᱥᱮ ᱪᱮᱫᱞᱮᱠᱟ ᱡᱮᱢᱚᱱ ᱜᱚᱝᱠᱮ ᱵᱮᱱᱟᱜ ᱞᱟ ᱜᱤᱫᱽ ᱥᱮ ᱰᱚᱠᱴᱚᱨ ᱥᱮ ᱯᱩᱞᱤᱥ ᱱᱚᱶᱟ ᱠᱚ ᱵᱮᱱᱟᱜ ᱞᱟ ᱜᱤᱫᱽ ᱛᱮᱫᱚ ᱯᱳᱭᱞᱳ ᱛᱮᱫᱚ ᱚᱞᱚᱜ ᱯᱟᱲᱦᱟᱜ ᱜᱮ ᱡᱟ ᱥᱛᱤ ᱞᱟ ᱠᱛᱤᱜ ᱠᱟᱱ ᱛᱟᱵᱚᱱᱟ ᱛᱚ ᱚᱞᱚᱜ ᱯᱟᱲᱦᱟᱜ ᱡᱩᱫᱤ ᱟᱠᱚ ᱱᱟᱯᱟᱭ ᱛᱮᱠᱚ ᱥᱮᱬᱟᱭᱟ ᱥᱮ ᱛᱟᱦᱚᱞᱮ ᱠᱷᱟᱱ ᱩᱱᱠᱩ ᱦᱚᱸ ᱱᱚᱜᱚᱭ ᱡᱮᱢᱚᱱ ᱤᱧ ᱞᱮᱠᱟ ᱟᱹᱰᱤ ᱢᱟᱨᱟᱝ ᱢᱟᱨᱟᱝ ᱤᱧ ᱠᱷᱚᱱᱟᱜ ᱦᱚᱸ ᱟ ᱰᱤ ᱢᱟᱨᱟᱝ ᱢᱟᱨᱟᱝ ᱡᱟᱭᱜᱟ ᱠᱚ ᱪᱟᱞᱟᱣ ᱫᱟᱲᱮᱭᱟᱜ ᱟ ᱱᱚᱶᱟ ᱠᱚᱜᱮ ᱤᱧ ᱵᱟᱨᱛᱟᱧ ᱮᱢᱟᱠᱚᱣᱟ ᱡᱚᱛᱮ ᱚᱞᱚᱜ ᱯᱟᱲᱦᱟᱣ ᱱᱟᱯᱟᱭ ᱛᱮ ᱥᱮᱬᱟᱭ ᱛᱟᱵᱚᱱ ᱯᱮ ᱢᱟᱨᱟᱝ ᱢᱟᱨᱟᱝ ᱡᱟᱭᱜᱟ ᱪᱟᱞᱟᱜ ᱛᱟᱵᱚᱱ ᱞᱮ ᱥᱮ ᱰᱟᱠᱴᱟᱨ ᱠᱚ ᱤᱧᱡᱤᱱᱤᱭᱟ ᱨ ᱠᱚ ᱵᱮᱱᱟᱜ ᱛᱟᱵᱚᱱᱯᱮ ᱱᱚᱶᱟ ᱜᱮᱧ ᱮᱢᱟᱠᱚᱣᱟ